ᱤᱧ ᱫᱚ ᱱᱚᱣᱟ ᱞᱮᱠᱟᱛᱮ ᱡᱮᱨᱮᱲ ᱯᱚᱛᱟᱣ ᱫᱩᱧ ᱪᱮᱫ ᱟᱠᱟᱜᱼᱟ ᱠᱤ ᱤᱧ ᱫᱚ ᱦᱚᱲᱟᱜ ᱧᱮᱞᱛᱮ ᱡᱮᱢᱚᱱ ᱜᱮ ᱚᱲᱟᱜ ᱨᱮ ᱦᱚᱲ ᱠᱚᱠᱚ ᱡᱮᱨᱮᱲ ᱯᱚᱛᱟᱣᱟ ᱤᱧ ᱫᱚ ᱦᱩᱰᱤᱧ ᱠᱟᱱᱟ ᱡᱮᱭᱥᱮ ᱠᱤ ᱟᱞᱮ ᱫᱚ ᱠᱩᱲᱤ ᱦᱚᱯᱚᱱ ᱠᱟᱱᱟᱞᱮ ᱮᱱᱠᱷᱟᱱ ᱟᱞᱮ ᱡᱮᱨᱟᱹᱲ ᱯᱚᱛᱟᱣ ᱜᱮ ᱛᱟᱞᱮ ᱡᱮᱢᱚᱱ ᱠᱤ ᱵᱟᱞᱮ ᱡᱮᱨᱮᱲ ᱯᱚᱛᱟᱣ ᱞᱮᱠᱷᱟᱱ ᱚᱲᱟᱜ ᱫᱩᱣᱟᱹᱨ ᱥᱟᱯᱟᱵᱟᱭ ᱛᱟᱦᱮᱱᱟ ᱚᱱᱟ ᱠᱚ ᱞᱟᱹᱜᱤᱫ ᱛᱮᱜᱮ ᱡᱮᱨᱮᱲ ᱯᱚᱛᱟᱣ ᱫᱚ ᱤᱧ ᱫᱚ ᱦᱩᱰᱤᱧ ᱢᱟᱱᱮ ᱦᱟᱨᱟ ᱛᱚᱨᱟ ᱠᱚᱨᱮ ᱠᱷᱚᱱᱟᱜ ᱜᱮ ᱤᱧ ᱫᱚ ᱡᱮᱨᱮᱲ ᱯᱚᱛᱟᱣ ᱫᱩᱧ ᱠᱩᱥᱤᱭᱟᱜᱼᱟ ᱟᱹᱨᱤᱧ ᱠᱩᱥᱤᱜᱼᱟ ᱤᱧ ᱫᱚ ᱡᱮᱨᱮᱲ ᱯᱚᱛᱟᱣ ᱫᱚ ᱡᱮᱢᱚᱱ ᱠᱤ ᱚᱲᱟᱜ ᱨᱮᱠᱚ ᱡᱮᱨᱮᱲ ᱯᱚᱛᱟᱣᱟ ᱦᱤᱞᱤ ᱠᱚ ᱫᱟᱹᱭ ᱠᱚ ᱩᱱᱠᱩᱠᱚᱣᱟᱜ ᱧᱮᱞ ᱛᱮᱦᱚᱧ ᱪᱮᱫ ᱠᱟᱜᱼᱟ ᱟᱨ ᱤᱧ ᱢᱟᱲᱟᱝ ᱢᱟ ᱡᱮᱨᱮᱲ ᱯᱚᱛᱟᱣ ᱢᱟ ᱵᱷᱤᱛᱨᱤ ᱨᱮᱢᱟ ᱵᱟᱠᱚ ᱡᱮᱨᱮᱲ ᱚᱪᱚᱣᱟᱧ ᱛᱟᱦᱮᱱᱟ ᱜᱮ ᱯᱟᱥᱮᱡ ᱜᱟᱹᱞᱛᱤ ᱤᱢᱟᱱ ᱯᱟᱥᱮᱡ ᱤᱧ ᱤᱭᱟᱹ ᱢᱟᱱᱮ ᱵᱟᱹᱲᱤᱡ ᱮᱢᱟᱱᱚᱜ ᱛᱤᱧᱟᱹ ᱚᱱᱟ ᱞᱟᱹᱜᱤᱫ ᱛᱮ ᱤᱧ ᱫᱚ ᱢᱟᱲᱟᱝ ᱫᱚ ᱠᱷᱟᱛᱟ ᱨᱮ ᱠᱷᱟᱛᱟ ᱨᱮ ᱜᱟᱨ ᱠᱟᱛᱮᱧ ᱵᱮᱱᱟᱣ ᱠᱮᱜᱼᱟ ᱟᱨᱤᱧ ᱪᱮᱫ ᱠᱮᱜᱼᱟ ᱚᱱᱠᱟ ᱠᱟᱛᱮ ᱱᱤᱛᱳᱜ ᱫᱚ ᱤᱧ ᱟᱹᱰᱤ ᱵᱮᱥ ᱟᱹᱰᱤ ᱱᱟᱯᱟᱭᱤᱧ ᱡᱮᱨᱮᱲ ᱯᱚᱛᱟᱣ ᱫᱟᱲᱮᱭᱟᱜ ᱠᱟᱱᱟ ᱟᱨ ᱤᱧ ᱤᱧ ᱱᱤᱛᱳᱜ ᱫᱚ ᱡᱤᱨᱮᱲ ᱯᱟᱛᱟᱣ ᱦᱚᱸᱠᱚ ᱢᱟᱱᱮ ᱩᱱᱟᱹᱜ ᱵᱮᱥᱤᱧ ᱜᱟᱱᱮᱜᱼᱟ ᱠᱤ ᱤᱧ ᱱᱚᱣᱟ ᱠᱚᱨᱮ ᱠᱚ ᱢᱤᱛᱟᱹᱧ ᱠᱮᱭᱟ ᱠᱚ ᱚᱠᱟᱨᱮᱢ ᱪᱮᱫ ᱠᱮᱭᱟ ᱱᱤᱛᱳᱜ ᱡᱤᱨᱮᱲ ᱯᱟᱛᱟᱣ ᱤᱧ ᱫᱚ ᱚᱱᱠᱟ ᱜᱮ ᱤᱧ ᱫᱚ ᱤᱧ ᱫᱚ ᱱᱚᱣᱟ ᱫᱚ ᱟᱹᱰᱤ ᱵᱮᱥ ᱨᱟᱹᱥᱠᱟᱹᱧ ᱵᱩᱡᱷᱟᱹᱣᱟ ᱠᱩᱥᱤᱧ ᱵᱩᱡᱷᱟᱹᱣᱟ ᱚᱱᱟ ᱞᱟᱹᱜᱤᱫᱡᱮᱨᱮᱲ ᱯᱟᱛᱟᱣ ᱫᱩᱧ ᱪᱮᱫ ᱟᱠᱟᱫᱼᱟ